ᱚᱞᱚᱜ ᱯᱟᱲᱦᱟᱜ ᱫᱤᱠ ᱫᱤᱭᱮ ᱚᱞᱚᱜ ᱯᱟᱲᱦᱟᱜ ᱥᱟᱶ ᱛᱮᱦᱚᱸ ᱟᱨᱚᱧ ᱠᱟᱹᱢᱤᱭᱟᱹᱧ ᱠᱷᱮᱞᱟᱫᱷᱩᱞᱟ ᱢᱮᱱᱟᱜᱼᱟ ᱚᱲᱟᱜ ᱠᱚᱨᱮ ᱦᱚᱸ ᱠᱟᱹᱢᱤᱜᱚᱲᱚ ᱥᱟᱶᱛᱮ ᱚᱱᱟ ᱦᱳᱲᱳ ᱦᱳᱲᱳ ᱤᱨ ᱠᱚ ᱛᱚᱞᱟ ᱛᱩᱫ ᱠᱚ ᱵᱟᱪᱠᱚᱢ ᱤᱨ ᱠᱚ ᱵᱟᱪᱠᱚᱢ ᱩᱧ ᱠᱚ ᱦᱳᱲᱳ ᱫᱤᱯᱤᱞ ᱦᱳᱲᱳ ᱫᱟᱞ ᱥᱟᱦᱟᱱ ᱯᱟᱲᱟᱜ ᱥᱟᱶᱛᱮ ᱜᱚᱜᱚ ᱵᱟᱵᱟ ᱛᱟᱹᱠᱤᱱ ᱠᱟᱹᱢᱤ ᱜᱚᱲᱚ ᱱᱚᱣᱟ ᱦᱚᱸ ᱠᱷᱮᱞᱟᱫᱷᱩᱞᱟ ᱢᱟ ᱦᱮᱸᱜᱮ ᱠᱷᱮᱞᱟᱫᱷᱩᱞᱟᱭ ᱜᱮᱭᱟᱹᱧ ᱥᱟᱶᱛᱮ ᱚᱞᱚᱜ ᱯᱟᱲᱦᱟᱜ ᱦᱚᱸ ᱟᱨᱚ ᱮᱭ ᱚᱞᱚᱜ ᱯᱟᱲᱦᱟᱜ ᱟᱛᱟᱝ ᱨᱮᱦᱚᱸ ᱨᱟᱹᱥᱠᱟᱹ ᱦᱚᱸ ᱨᱟᱹᱥᱠᱟᱹᱭ ᱦᱩᱭᱩᱜᱼᱟ ᱮᱱᱮᱡ ᱥᱮᱨᱮᱧ ᱦᱚᱸ ᱠᱚᱨᱟᱣ ᱜᱚᱫᱟᱹᱧ ᱮᱱᱮᱡ ᱥᱮᱨᱮᱧ ᱤᱧ ᱠᱚᱨᱟᱣ ᱜᱮᱭᱟ ᱡᱟᱦᱟᱱᱟᱜ ᱵᱟᱯᱞᱟ ᱵᱤᱦᱟᱹ ᱠᱚᱨᱮᱜ ᱯᱷᱟᱱᱥᱮᱱ ᱠᱚᱨᱮ ᱦᱚᱸ ᱱᱚᱣᱟ ᱠᱚᱨᱮ ᱦᱚᱸ ᱛᱟᱨᱯᱚᱨᱮ ᱵᱤᱥᱮᱥ ᱠᱚᱨᱮ ᱫᱚ ᱚᱲᱟᱜ ᱪᱟᱞᱟᱣ ᱞᱮᱱᱠᱷᱟᱱ ᱫᱚ ᱢᱳᱴᱟᱢᱩᱴᱤ ᱠᱟᱹᱢᱤ ᱫᱚ ᱠᱚᱨᱟᱣ ᱜᱮᱭᱟᱹᱧ ᱠᱟᱹᱢᱤ ᱜᱮᱭᱟᱧ ᱚᱱᱟ ᱠᱚᱫᱚ ᱠᱟᱹᱢᱤ ᱠᱟᱱ ᱜᱮᱭᱟ ᱮᱨᱯᱚᱨ ᱱᱤᱡᱮᱨᱟᱜ ᱜᱮ ᱠᱟᱹᱢᱤ ᱥᱮᱬᱟ ᱠᱟᱜ ᱟᱹᱧ ᱠᱟᱹᱢᱤᱭᱟᱹᱧ ᱱᱤᱡᱮ ᱞᱟᱹᱜᱤᱫ ᱜᱮ ᱥᱟᱦᱟᱱ ᱯᱟᱲᱟᱜ ᱠᱚ ᱦᱳᱲᱳ ᱤᱭᱟᱹ ᱠᱚ ᱦᱳᱲᱳ ᱫᱤᱯᱤᱞ ᱦᱳᱲᱳ ᱫᱟᱞ ᱱᱚᱣᱟᱠᱚ ᱜᱚᱜᱚ ᱛᱟᱹᱠᱤᱱ ᱠᱟᱹᱢᱤ ᱮᱱᱟᱝ ᱨᱮ ᱜᱩᱯᱤ ᱠᱚ ᱱᱚᱣᱟ ᱠᱚᱦᱚᱸ ᱠᱟᱹᱢᱤ ᱠᱟᱱ ᱜᱮᱭᱟ ᱢᱤᱫᱴᱮᱱ ᱮᱭ ᱟᱨᱠᱤ ᱦᱳᱲᱳ ᱱᱚᱣᱟ ᱦᱳᱲᱳ ᱦᱚᱸᱧ ᱨᱚᱦᱚᱭ ᱠᱟᱫᱟ ᱨᱚᱦᱚᱭ ᱵᱟᱲᱟ ᱦᱩᱭ ᱠᱟᱱᱟ ᱦᱳᱲᱳ ᱠᱚᱦᱚᱸ ᱤᱨ ᱠᱟᱹᱫᱟᱹᱧ ᱤᱨ ᱠᱚᱦᱚᱸ ᱢᱟᱱᱮ ᱚᱞᱚᱜ ᱯᱟᱲᱦᱟᱜ ᱵᱟᱫ ᱠᱟᱛᱮ ᱟᱨᱚ ᱠᱟᱹᱢᱤ ᱦᱚᱸᱧ ᱠᱟᱹᱢᱤ ᱜᱮᱭᱟ ᱥᱟᱶᱛᱮᱧ ᱠᱷᱮᱞᱟ ᱫᱷᱩᱞᱟᱭ ᱜᱮᱭᱟ ᱨᱟᱹᱥᱠᱟᱹ ᱦᱚᱸᱧ ᱨᱟᱹᱥᱠᱟᱹᱭ ᱜᱮᱭᱟ ᱮᱱᱮᱡ ᱥᱮᱨᱮᱧ ᱦᱚᱸ ᱮᱱᱮᱡ ᱥᱮᱨᱮᱧ ᱜᱮᱭᱟᱹᱧ ᱱᱤᱭᱟᱹ ᱠᱚᱜᱮ